ᱦᱮᱸ ᱦᱮᱞᱳ ᱚᱠᱚᱭ ᱵᱤᱱ ᱢᱮᱱᱮᱫᱼᱟ

ᱦᱮᱸ ᱟᱞᱮ ᱪᱟᱥ ᱟᱞᱮ ᱦᱩᱲᱩᱠᱚ ᱡᱚᱱᱰᱨᱟ ᱠᱚ ᱫᱟᱹᱞ ᱠᱚ ᱟᱨ ᱡᱚᱛᱚᱭᱟᱜ ᱜᱮ ᱠᱟᱹᱥᱟᱹᱨᱤ ᱠᱚ ᱴᱤᱥᱤ ᱠᱚ ᱡᱚᱛᱚᱣᱟᱜ ᱜᱮᱞᱮ ᱪᱟᱥᱟ ᱦᱳᱭ

ᱫᱟᱜ ᱠᱚᱦᱚᱸ ᱥᱩᱵᱤᱫᱟ ᱫᱷᱟᱨᱟ ᱜᱮᱭᱟ ᱥᱮ ᱮᱱᱠᱷᱟᱱ ᱚᱱᱟᱠᱚᱜᱮᱞᱮ ᱪᱟᱥᱟ ᱟᱨ ᱫᱟᱜ ᱵᱷᱟᱜᱟ ᱠᱷᱟᱱ ᱫᱚ ᱠᱟᱹᱡ ᱠᱚᱥᱴᱚ ᱧᱚᱜᱼᱟ ᱫᱟᱜ ᱛᱮᱫᱚ ᱵᱟᱞᱮ ᱢᱟᱜᱟ ᱦᱮᱥᱮ ᱮᱱᱠᱷᱟᱱ ᱚᱱᱟ ᱤᱭᱟᱹᱛᱮ ᱱᱟᱦᱟᱜ ᱡᱚᱛᱚ ᱤᱭᱟᱹ ᱜᱮᱞᱮ ᱤᱭᱟᱹ ᱦᱩᱭᱩᱼᱟ ᱯᱷᱚᱥᱚᱞ ᱜᱮ ᱟᱨ ᱦᱩᱲᱩ ᱫᱚ ᱦᱩᱲᱩ ᱥᱤᱡᱤᱱ ᱨᱮᱞᱮ ᱪᱟᱥᱟ ᱠᱟᱹᱥᱟᱹᱨᱤ ᱫᱚ ᱠᱟᱹᱥᱟᱹᱨᱤ ᱥᱤᱡᱤᱱ ᱨᱮ ᱡᱚᱱᱰᱨᱟ ᱫᱚ ᱡᱚᱱᱰᱨᱟ ᱥᱤᱡᱤᱱ ᱨᱮ ᱟᱞᱟᱜ ᱟᱞᱟᱜ ᱤᱭᱟᱹ ᱱᱟᱦᱟᱜ ᱢᱮᱱᱟᱜᱼᱟ ᱦᱳᱭ ᱟᱨ ᱢᱤᱫ ᱥᱤᱡᱤᱱ ᱢᱤᱫ ᱥᱤᱡᱤᱱ ᱨᱮᱢᱟ ᱡᱚᱛᱚᱣᱟᱜ ᱢᱟᱱᱟ ᱦᱟᱸᱜ ᱵᱟᱭ ᱦᱩᱭᱩᱜ ᱟᱥᱮ ᱦᱩᱲᱩ ᱫᱚᱠᱚ ᱪᱟᱥᱟ ᱤᱭᱟᱹ ᱨᱮ ᱪᱮᱫ ᱠᱚ ᱢᱮᱱᱟ ᱟᱥᱟᱲ ᱨᱮ ᱟᱨ ᱡᱚᱱᱰᱨᱟ ᱫᱚ ᱵᱷᱟᱫᱚᱨ ᱵᱚᱸᱜᱟ ᱠᱚ ᱤᱭᱟᱹᱭᱟ ᱯᱚᱴᱨᱮᱜᱼᱟ ᱟᱨ ᱠᱟᱹᱥᱟᱹᱨᱤ ᱫᱚ ᱡᱟᱦᱟᱸ ᱞᱟᱠᱟ ᱦᱩᱲᱩ ᱤᱨ ᱪᱟᱵᱟ ᱠᱟᱛᱮ ᱟᱨ ᱫᱟᱹᱞ ᱠᱚ ᱫᱟᱹᱞ ᱠᱚᱦᱚᱸ ᱚᱱᱠᱟᱜᱮ ᱴᱟᱭᱤᱢ ᱴᱟᱭᱤᱢ ᱡᱟᱹᱱᱤ ᱜᱮ ᱦᱳᱭ ᱟᱨ ᱮᱴᱟ ᱮᱴᱟ ᱪᱟᱥ ᱠᱷᱟᱱ ᱫᱚ ᱱᱟᱦᱟᱸᱜ ᱵᱟᱭ ᱦᱩᱭ ᱫᱷᱟᱨᱟᱜᱼᱟ ᱡᱟᱦᱟᱸ ᱞᱮᱠᱟ ᱚᱱᱟ ᱟᱥᱟᱲ ᱦᱩᱲᱩ ᱱᱤᱛᱚᱜ ᱥᱤᱛᱩᱝ ᱫᱤᱱ ᱮᱢ ᱪᱟᱥᱟ ᱮᱱᱠᱷᱟᱱᱫᱚ ᱚᱱᱟ ᱵᱟᱭ ᱦᱩᱭᱩᱜᱼᱟ ᱦᱳᱭ ᱟᱨ ᱫᱟᱹᱞ ᱠᱚᱦᱚᱸ ᱥᱮ ᱠᱟᱹᱥᱟᱹᱨᱤ ᱠᱚᱦᱚᱸ ᱚᱱᱠᱟᱱ ᱡᱚᱛᱚ ᱵᱟᱹᱫ ᱨᱮᱫᱚ ᱦᱟᱸᱜ ᱠᱟᱹᱥᱟᱹᱨᱤ ᱦᱚᱸ ᱵᱟᱭ ᱦᱩᱭᱩᱜᱼᱟ ᱡᱮᱞᱮᱠᱟ ᱠᱟᱹᱥᱟᱹᱨᱤ ᱫᱚ ᱵᱟᱹᱭᱦᱟᱹᱲ ᱡᱟᱭᱜᱟ ᱨᱮᱜᱮ ᱦᱩᱭᱩᱜᱼᱟ ᱟᱨ ᱴᱤᱥᱤ ᱫᱚ ᱠᱟᱹᱡ ᱡᱚᱛᱚ ᱦᱟᱥᱟ ᱨᱮᱜᱮ ᱦᱩᱭ ᱫᱚ ᱦᱩᱭᱩᱜᱼᱟ ᱠᱟᱹᱥᱟᱹᱨᱤ ᱦᱳᱭ ᱠᱟᱹᱥᱟᱹᱨᱤ ᱞᱮᱠᱟ ᱫᱚ ᱱᱟᱦᱟᱸᱜ ᱤᱭᱟᱹ ᱫᱚ ᱵᱟᱝᱟ ᱠᱟᱹᱥᱟᱹᱨᱤ ᱫᱚ ᱢᱟᱹᱴᱭᱟᱹᱨ ᱡᱟᱭᱜᱟ ᱨᱮᱜᱮ ᱦᱩᱭᱩᱜᱼᱟ ᱦᱳᱭ ᱮᱴᱟᱜ ᱡᱟᱭᱜᱟ ᱨᱮᱫᱚ ᱵᱟᱭ ᱦᱩᱭᱩᱜᱼᱟ ᱦᱳᱭ ᱦᱳᱭ ᱦᱳᱭ ᱟᱨ ᱠᱟᱹᱥᱟᱹᱨᱤ ᱨᱮᱫᱚ ᱱᱟᱦᱟᱜ ᱩᱱᱟᱹᱜ ᱫᱟᱜ ᱠᱚᱫᱚ ᱵᱟᱭ ᱫᱚᱨᱠᱟᱨᱚᱜᱼᱟ ᱴᱤᱥᱤ ᱨᱮᱦᱚᱸ ᱵᱟᱝ ᱤᱭᱟᱹ ᱨᱮᱦᱚᱸ ᱫᱟᱜ ᱨᱮᱭᱟᱜ ᱫᱟᱹᱞ ᱠᱚᱨᱮᱫᱚ ᱵᱟᱝ ᱩᱛᱟᱹᱨ ᱜᱮ ᱱᱟᱱᱦᱟᱜ ᱠᱷᱟᱹᱞᱤ ᱚᱱᱟ ᱥᱤᱥᱤᱨ ᱫᱟᱜ ᱞᱮᱠᱟᱭ ᱧᱩᱨ ᱠᱮᱫ ᱠᱷᱟᱱ ᱜᱮ ᱤᱱᱟᱹ ᱛᱮᱜᱮ ᱯᱟᱨᱚᱢᱚᱜᱼᱟ ᱟᱨ ᱦᱳᱭ ᱡᱚᱱᱰᱨᱟ ᱠᱚᱦᱚᱸ ᱦᱟᱸᱜ ᱤᱱᱟᱹ ᱛᱮᱜᱮ ᱦᱩᱲᱩ ᱨᱮ ᱡᱟᱦᱟᱸ ᱞᱮᱠᱟ ᱤᱭᱟᱹ ᱫᱟᱜ ᱮ ᱧᱟᱢᱟ ᱚᱱᱠᱟ ᱫᱚ ᱦᱟᱸᱜ ᱦᱟᱱᱟ ᱠᱚᱫᱚ ᱵᱟᱝᱟ ᱩᱱᱟᱹᱜ ᱫᱚ

ᱴᱷᱤᱠ ᱜᱮᱭᱟ ᱛᱚᱵᱮ ᱚᱱᱮ ᱚᱱᱠᱟ ᱡᱟᱱᱠᱟᱹᱨᱤ ᱵᱮᱱ ᱧᱟᱢ ᱠᱮᱫᱼᱟ ᱟᱞᱮ ᱥᱮᱫ ᱫᱚ ᱱᱚᱜᱼᱚᱜ ᱱᱚᱝᱠᱟᱞᱮ ᱪᱟᱥᱟ ᱦᱳᱭ ᱴᱷᱤᱠ ᱟᱪᱪᱷᱮ ᱢᱟ